ᱯᱩᱨᱵᱚ ᱵᱚᱨᱫᱷᱚ ᱢᱟᱱ ᱨᱮᱭᱟᱜ ᱮᱛᱷᱟᱱᱤᱭᱚ ᱥᱚᱨᱠᱟᱨᱼᱟᱜ ᱠᱟᱹᱢᱤ ᱦᱚᱨᱟ ᱟᱹᱰᱤ ᱩᱛᱟᱹᱨ ᱧᱮᱞ ᱧᱟᱢ ᱟᱠᱟᱱᱟ ᱢᱮᱱᱠᱷᱟᱱ ᱱᱤᱭᱟᱹ ᱥᱚᱨᱠᱟᱨ ᱦᱤᱡᱩᱜ ᱞᱟᱦᱟ ᱫᱚ ᱨᱟᱡᱽ ᱟᱹᱨᱤ ᱨᱮᱭᱟᱜ ᱮᱥᱛᱷᱟᱱᱤᱭᱚ ᱠᱟᱹᱢᱤ ᱩᱱᱟᱹᱜ ᱵᱟᱭ ᱦᱩ ᱦᱩᱭ ᱟᱠᱟᱱᱟ ᱟᱞᱮ ᱯᱩᱨᱵᱚ ᱵᱚᱨᱫᱷᱚᱢᱟᱱ ᱡᱮᱞᱟ ᱟᱹᱣᱩᱥ ᱜᱨᱟᱢ ᱵᱚᱞᱚᱠ ᱮᱥᱛᱷᱟᱱᱤᱭᱚ ᱵᱤᱫᱷᱟᱭᱚᱠ ᱡᱟᱦᱟᱸᱭ ᱢᱮᱱᱟᱭᱟ ᱩᱱᱤ ᱟᱹᱰᱤ ᱩᱛᱟᱹᱨᱮ ᱠᱟᱹᱢᱤ ᱟᱠᱟᱫᱼᱟ ᱢᱮᱱᱠᱷᱟᱱ ᱨᱟᱥᱛᱟ ᱜᱷᱟᱴ ᱥᱮ ᱫᱟᱜ ᱨᱮᱭᱟᱜ ᱞᱟᱦᱟ ᱡᱟᱦᱟᱸ ᱵᱟᱝ ᱦᱩᱭ ᱟᱠᱟᱱ ᱛᱟᱦᱮᱸᱫᱼᱟ ᱮᱢᱚᱱ ᱪᱮᱫ ᱪᱟᱥ ᱵᱟᱥ ᱨᱮ ᱡᱟᱦᱟᱸ ᱠᱚᱨᱮ ᱫᱟᱜ ᱵᱮᱵᱚᱥᱛᱟ ᱵᱟᱹᱱᱩᱜᱼᱟ ᱚᱱᱟ ᱠᱚᱦᱚᱸ ᱚᱱᱟ ᱰᱤᱯ ᱴᱤᱭᱳᱞ ᱥᱟᱵ ᱢᱟᱨᱥᱟᱞ ᱚᱱᱠᱟᱱᱟᱜ ᱯᱨᱚᱠᱚᱞᱯᱚ ᱛᱮ ᱫᱟᱜ ᱨᱮᱭᱟᱜ ᱵᱮᱵᱚᱥᱛᱷᱟ ᱠᱟᱛᱮᱫ ᱪᱟᱥ ᱦᱩᱭ ᱟᱠᱟᱱᱟ ᱮᱱᱛᱮ ᱨᱮᱦᱚᱸ ᱚᱱᱟ ᱴᱚᱴᱷᱟ ᱨᱮ ᱟᱹᱰᱤ ᱩᱛᱟᱹᱨ ᱴᱚᱴᱷᱟ ᱨᱮ ᱡᱟᱦᱟᱸ ᱠᱚ ᱨᱮᱸᱜᱮᱡᱽ ᱚᱲᱟᱜ ᱦᱚᱲ ᱡᱟᱦᱟᱸ ᱜᱚᱨᱢᱮᱴᱼᱟᱜ ᱢᱤᱫᱴᱮᱱ ᱥᱠᱤᱢ ᱢᱮᱱᱟᱜᱼᱟ ᱡᱮ ᱚᱲᱟᱜ ᱦᱚᱠᱚ ᱧᱟᱢᱟ ᱚᱱᱟ ᱦᱚᱸ ᱮᱠᱷᱚᱱᱳ ᱡᱚᱛᱚ ᱦᱚᱲ ᱵᱟᱭ ᱮᱢ ᱫᱟᱲᱮ ᱟᱠᱟᱫ ᱠᱚᱣᱟ ᱟᱫᱚ ᱚᱱᱟ ᱜᱮ ᱯᱚᱥᱛᱟᱣ ᱨᱮᱭᱟᱜ ᱠᱟᱛᱷᱟ ᱧᱟᱢᱚᱜ ᱟᱥᱮ ᱵᱟᱝ ᱧᱟᱢᱚᱜᱼᱟ ᱛᱚᱵᱮ ᱱᱤᱛᱚᱜ ᱦᱟᱹᱵᱤᱡ ᱠᱷᱩᱵ ᱠᱷᱟᱨᱟᱯ ᱫᱚ ᱞᱟᱹᱭ ᱵᱟᱝ ᱜᱟᱱᱚᱜᱼᱟ ᱛᱚᱵᱩᱣ ᱵᱷᱟᱹᱜᱤᱭ ᱩᱛᱱᱟᱹᱣ ᱟᱠᱟᱫᱼᱟ